ᱥᱚᱠ ᱞᱮᱠᱟᱛᱮ ᱵᱟᱜᱟᱱ ᱵᱮᱱᱟᱣ ᱫᱚ ᱵᱟᱫᱷᱭᱚ ᱟᱠᱟᱫᱮᱭᱟ ᱤᱧ ᱦᱚᱹᱧ ᱩᱫᱷᱟᱣ ᱞᱮᱫᱮ ᱛᱟᱦᱮᱸᱜᱼᱟ ᱪᱮᱫᱟᱜ ᱥᱮ ᱩᱱᱤᱭᱟᱜ ᱢᱤᱫᱴᱟᱝ ᱟᱹᱰᱤ ᱢᱟᱨᱟᱝ ᱯᱷᱟᱸᱠᱟ ᱜᱚᱰᱟ ᱛᱟᱦᱮᱸᱠᱟᱱ ᱛᱟᱭᱟ ᱯᱩᱲᱤᱭᱟᱹ ᱜᱮ ᱢᱮᱛᱟᱭ ᱠᱷᱟᱹᱱᱤᱧ ᱚᱱᱟ ᱯᱩᱲᱤᱭᱟᱹ ᱨᱮ ᱪᱮᱫᱟᱜ ᱯᱩᱲᱤᱭᱟᱹ ᱛᱟᱦᱮᱱ ᱛᱟᱢᱟ ᱚᱱᱟ ᱡᱟᱦᱟᱱ ᱫᱟᱨᱮ ᱢᱤᱫ ᱴᱟᱱ ᱯᱷᱚᱞ ᱞᱮᱠᱟᱱ ᱡᱟᱹᱛᱤ ᱫᱟᱨᱮ ᱠᱚᱢ ᱨᱚᱦᱚᱭ ᱞᱮᱠᱷᱟᱱ ᱚᱱᱟ ᱯᱚᱨᱮ ᱠᱟᱛᱮ ᱛᱟᱭᱚᱢ ᱡᱚ ᱵᱤᱞᱤ ᱠᱟᱛᱮ ᱮᱢ ᱠᱤᱨᱤᱧ ᱟᱹᱠᱷᱨᱤᱧ ᱫᱟᱲᱮᱭᱟᱜ ᱟᱢ ᱥᱮ ᱚᱲᱟᱜ ᱨᱮᱦᱚᱢ ᱡᱚᱢ ᱫᱟᱲᱮᱭᱟᱜᱼᱟᱢ ᱚᱱᱟᱛᱮ ᱵᱤᱥᱮᱥᱠᱟᱨ ᱫᱚᱹᱧ ᱩᱫᱽᱜᱟᱹᱣ ᱞᱮᱫᱮ ᱛᱟᱦᱮᱸ ᱜᱮᱭᱟ